ᱢᱚᱬᱮ ᱜᱚᱴᱟᱝ ᱦᱚᱱᱚᱛ ᱨᱮᱭᱟᱜ ᱧᱩᱛᱩᱢ ᱫᱚ ᱱᱚᱝᱠᱟᱱᱟᱜ ᱢᱮᱱᱟᱜᱼᱟ ᱡᱮᱢᱚᱱ ᱯᱩᱨᱵᱤ ᱥᱤᱝᱵᱷᱩᱢ ᱢᱤᱫᱴᱟᱹᱝ ᱦᱚᱱᱚᱛ ᱠᱟᱱᱟ ᱯᱚᱥᱪᱷᱤᱢ ᱥᱤᱝᱵᱷᱩᱢ ᱢᱤᱫᱴᱟᱝ ᱦᱚᱱᱚᱛ ᱠᱟᱱᱟ ᱫᱩᱢᱠᱟ ᱡᱮᱞᱟ ᱢᱤᱫᱴᱟᱝ ᱦᱚᱱᱚᱛ ᱠᱟᱱᱟ ᱥᱚᱨᱟᱭ ᱠᱮᱞᱟ ᱢᱤᱫᱴᱟᱝ ᱦᱚᱱᱚᱛ ᱠᱟᱱᱟ ᱨᱟᱺᱪᱤ ᱢᱤᱫᱴᱟᱹᱝ ᱦᱚᱱᱚᱛ ᱠᱟᱱᱟ ᱱᱚᱣᱟ ᱠᱚ ᱢᱚᱬᱮ ᱜᱚᱴᱟᱝ ᱦᱚᱱᱚᱛ ᱨᱮᱭᱟᱜ ᱧᱩᱛᱩᱢ ᱞᱤᱧ ᱞᱟᱹᱭ ᱠᱮᱜᱼᱟ ᱱᱤᱭᱟᱹ ᱠᱚ ᱧᱩᱛᱩᱢ ᱞᱟᱹᱭ ᱵᱟᱲᱟ ᱠᱟᱛᱮ ᱜᱮ ᱟᱹᱞᱤᱧᱟᱜ ᱠᱟᱛᱷᱟ ᱫᱚ ᱱᱟᱦᱟᱜ ᱱᱚᱰᱮ ᱜᱮᱞᱤᱧ ᱢᱩᱪᱟᱹᱫᱮᱜᱼᱟ ᱛᱚᱵᱮ ᱚᱱᱠᱟᱜᱮ ᱟᱨᱳ ᱧᱩᱛᱩᱢ ᱢᱮᱱᱟᱜ ᱜᱮᱭᱟ ᱟᱹᱰᱤ ᱟᱹᱰᱤ ᱛᱚᱵᱮ ᱡᱟᱦᱟᱸ ᱛᱤᱱᱟᱹᱜ ᱞᱟᱹᱭ ᱨᱮᱭᱟᱜ ᱛᱟᱦᱮᱸᱜ ᱠᱟᱱᱟ ᱤᱱᱟᱹ ᱠᱚᱜᱮ ᱞᱤᱧ ᱞᱟᱹᱭ ᱠᱮᱜᱼᱟ ᱤᱱᱟᱹ ᱠᱚ ᱞᱟᱹᱭ ᱵᱟᱲᱟ ᱠᱟᱛᱮ ᱜᱮ ᱢᱟ ᱟᱹᱞᱤᱧ ᱫᱚᱞᱤᱧ ᱢᱩᱪᱟᱹᱫᱮᱜᱼᱟ